ᱦᱮᱸ ᱤᱧ ᱡᱟᱦᱟᱸ ᱛᱤᱸᱥ ᱥᱟᱱᱛᱟᱲ ᱨᱮᱭᱟᱜ ᱡᱟᱦᱟᱱᱟᱜ ᱴᱚᱴᱟᱠᱤᱭᱟᱹ ᱨᱩᱯ ᱢᱮᱱ ᱛᱮᱫᱚ ᱚᱞᱚᱜ ᱯᱟᱲᱦᱟᱜ ᱜᱤᱧ ᱥᱮᱬᱟ ᱞᱮᱫᱟ ᱨᱟᱱᱤᱵᱟᱸᱫᱷ ᱵᱨᱟᱱᱪ ᱨᱮ ᱟᱥᱮᱠᱟ ᱢᱮᱱᱛᱮ ᱥᱟᱱᱛᱟᱲᱤ ᱟᱥᱮᱠᱟ ᱢᱮᱱᱛᱮ ᱢᱤᱫᱴᱟᱝ ᱟᱥᱮᱠᱟ ᱠᱚ ᱠᱷᱩᱞᱟᱹᱣ ᱞᱮᱫᱟ ᱚᱸᱰᱮᱜᱮ ᱥᱟᱱᱛᱟᱲᱤ ᱤᱧ ᱵᱷᱚᱨᱛᱤ ᱞᱮᱱᱟ ᱥᱟᱱᱛᱟᱲᱤ ᱯᱟᱲᱦᱟᱜ ᱥᱮ ᱥᱟᱱᱛᱟᱲᱤ ᱨᱮ ᱵᱮᱵᱚᱦᱟᱨ ᱠᱚ ᱪᱮᱫ ᱞᱮᱠᱟᱱ ᱜᱮᱭᱟ ᱢᱮᱱᱛᱮ ᱥᱟᱱᱛᱟᱲᱤ ᱨᱮᱭᱟᱜ ᱟᱹᱰᱤ ᱠᱤᱪᱷᱩᱜᱮ ᱤᱧ ᱵᱟᱲᱟᱭ ᱥᱟᱱᱟ ᱠᱟᱫᱤᱧ ᱛᱟᱦᱮᱸᱜᱼᱟ ᱵᱮᱵᱚᱦᱟᱨ ᱚᱞᱚᱜ ᱯᱟᱲᱦᱟᱣ ᱥᱮ ᱟᱵᱚᱣᱟᱜ ᱮᱱᱮᱡ ᱥᱮᱨᱮᱧ ᱦᱚᱨᱚᱜ ᱠᱚ ᱥᱟᱱᱟᱢᱟᱜᱼᱜᱮ ᱥᱟᱱᱛᱟᱲᱤ ᱨᱮᱭᱟᱜ ᱪᱟᱸᱜᱟ ᱯᱟᱹᱨᱥᱤ ᱵᱟᱨᱮᱛᱮ ᱫᱚ ᱟᱵᱚᱣᱟᱜ ᱯᱟᱹᱨᱥᱤ ᱡᱟᱦᱟᱸ ᱛᱤᱱᱟᱹᱜ ᱯᱟᱥᱱᱟᱜᱼᱟ ᱩᱱᱟᱹᱜ ᱜᱮ ᱟᱵᱚᱣᱟᱜ ᱵᱷᱟᱜᱮ ᱦᱩᱭᱩᱜᱼᱟ ᱡᱮᱢᱚᱱ ᱮᱴᱟᱜ ᱯᱟᱹᱨᱥᱤ ᱦᱚᱸ ᱢᱮᱱᱟᱜᱼᱟ ᱡᱷᱚᱛᱚ ᱡᱟᱭᱜᱟ ᱨᱮᱜᱮ ᱚᱱᱠᱟ ᱟᱵᱚᱣᱟᱜ ᱥᱟᱱᱛᱟᱞᱤ ᱯᱟᱨᱥᱤ ᱦᱚᱸ ᱛᱟᱦᱮᱱ ᱢᱟ ᱚᱱᱟ ᱞᱟᱹᱜᱤᱫ ᱜᱮ ᱨᱤᱠᱟᱹ ᱫᱚ ᱡᱟᱦᱟᱱᱟᱜ ᱥᱟᱨᱪ ᱞᱮᱠᱷᱟᱱ ᱡᱚᱛᱚᱣᱟᱜ ᱵᱷᱟᱥᱟ ᱛᱮᱜᱮ ᱦᱤᱡᱩᱜᱼᱟ ᱪᱮᱫᱟᱜ ᱟᱵᱚ ᱥᱟᱱᱛᱟᱲᱤ ᱵᱷᱟᱥᱟᱛᱮ ᱵᱟᱝ ᱦᱤᱡᱩᱜᱼᱟ ᱚᱱᱠᱟ ᱞᱮᱠᱟ ᱟᱵᱚ ᱦᱚᱸᱵᱚᱱ ᱨᱤᱠᱟᱹᱭ ᱢᱟ ᱡᱮ ᱥᱟᱱᱛᱟᱲᱤ ᱯᱟᱹᱨᱥᱤ ᱡᱚᱛᱚ ᱡᱟᱭᱜᱟ ᱨᱮᱜᱮ ᱯᱟᱥᱱᱟᱜ ᱢᱟ